ᱜᱮᱞ ᱠᱷᱚᱱᱟᱜ ᱢᱤᱫ ᱞᱟᱠᱷ ᱵᱷᱤᱨᱛᱨᱤ ᱨᱮ ᱢᱚᱸᱬᱮ ᱜᱚᱴᱮᱡ ᱱᱟᱢᱵᱟᱨ ᱦᱩᱭᱩᱜ ᱠᱟᱱᱟ ᱢᱤᱫ ᱜᱮᱞ ᱢᱚᱬᱮ ᱵᱟᱨᱜᱮᱞ ᱵᱟᱨᱜᱮᱞ ᱢᱚᱬᱮ ᱢᱚᱬᱮ ᱜᱮᱞ ᱢᱤᱫ ᱥᱟᱭ